ᱦᱮᱞᱳ ᱤᱧᱫᱚ ᱡᱷᱟᱲᱠᱷᱚᱸᱰ ᱯᱚᱱᱚᱛ ᱨᱤᱱᱤᱡ ᱥᱟᱹᱨᱟᱹᱭᱠᱮᱞᱟ ᱠᱷᱟᱹᱨᱥᱟᱣᱟ ᱡᱮᱞᱟ ᱨᱤᱱᱤᱡ ᱪᱟᱹᱥᱤᱧ ᱢᱮᱱᱫᱟ ᱦᱮᱸ ᱚ ᱟᱞᱮ ᱫᱚ ᱱᱚᱛᱮ ᱫᱚ ᱦᱩᱲᱩ ᱠᱚᱜᱮᱞᱮ ᱪᱟᱥᱟ ᱟᱨ ᱥᱮᱨᱢᱟ ᱨᱮ ᱢᱤᱫ ᱫᱷᱟᱣ ᱜᱮᱞᱮ ᱪᱟᱥᱟ ᱮᱜ ᱪᱟᱥ ᱫᱚ ᱟᱹᱰᱤᱜᱟᱱ ᱞᱮ ᱪᱟᱥᱟ ᱟᱞᱮ ᱥᱮᱨᱢᱟ ᱫᱟᱜ ᱢᱟ ᱢᱤᱫ ᱫᱷᱟᱣᱜᱮ ᱡᱟᱹᱲᱤᱭᱟ ᱟᱨ ᱯᱩᱠᱷᱨᱤ ᱠᱚ ᱛᱟᱦᱮᱱ ᱠᱷᱟᱱ ᱵᱮᱸᱜᱟᱲ ᱵᱤᱞᱟᱹᱛᱤ ᱠᱚᱦᱚᱸ ᱞᱮ ᱪᱟᱥᱟ ᱦᱮᱸ ᱡᱩᱫᱤ ᱵᱟᱝ ᱚ ᱚᱱᱟᱫᱚ ᱚᱱᱠᱟᱱᱟᱜ ᱫᱚ ᱫᱟᱜ ᱚᱵᱷᱟᱵ ᱛᱮ ᱚᱱᱠᱟᱱᱟᱜ ᱫᱚ ᱵᱟᱞᱮ ᱪᱟᱥᱼᱟ ᱵᱟᱭ ᱵᱮᱱᱟᱣ ᱟᱠᱟᱱᱟ ᱟᱞᱮ ᱫᱚ ᱥᱮᱨᱢᱟ ᱫᱟᱜ ᱵᱷᱚᱨᱥᱟ ᱜᱮ ᱚᱱᱟ ᱟᱦᱟᱨ ᱛᱟᱦᱮᱱ ᱠᱷᱟᱱ ᱫᱚ ᱚᱱᱟ ᱟᱦᱟᱨ ᱠᱚᱨᱮᱱᱟᱜ ᱫᱟᱜ ᱠᱚᱛᱮ ᱜᱮᱞᱮ ᱵᱟᱫᱷᱟᱣ ᱵᱟᱲᱟᱭᱟ ᱪᱟᱥ ᱵᱟᱲᱟᱭᱟ ᱜᱳᱰᱟ ᱠᱚᱨᱮᱫ ᱟᱨ ᱥᱩᱨ ᱡᱟᱦᱟᱸ ᱵᱟᱹᱫᱽ ᱠᱚ ᱛᱟᱦᱮᱱᱟ ᱚᱱᱟ ᱠᱚᱨᱮᱞᱮ ᱪᱟᱥᱟ ᱦᱮᱸ ᱦᱟᱥᱟ ᱠᱚᱫᱚ ᱵᱮᱥ ᱜᱮᱭᱟ ᱚᱱᱛᱮ ᱫᱚ ᱢᱟᱹᱴᱭᱟᱹᱲ ᱫᱷᱟᱨᱟ ᱜᱮᱭᱟ ᱢᱟᱹᱴᱭᱟᱹᱲ ᱫᱷᱟᱨᱟ ᱦᱟᱥᱟ ᱠᱟᱱᱟ ᱚ ᱟᱨ ᱨᱟᱦᱮᱲ ᱠᱚᱫᱚᱞᱮ ᱪᱟᱥ ᱵᱟᱲᱟᱭᱟ ᱵᱟᱹᱫᱽ ᱠᱚᱨᱮ ᱫᱚ ᱵᱟᱞᱮ ᱪᱟᱥᱟ ᱚᱱᱟ ᱵᱟᱹᱫᱽ ᱟᱲᱮ ᱠᱚᱨᱮ ᱜᱮᱞᱮ ᱪᱟᱥᱟ ᱫᱟᱹᱞ ᱠᱚᱫᱚ ᱵᱟᱞᱮ ᱪᱟᱥᱟ ᱟᱨ ᱦᱩᱲᱩ ᱪᱟᱥ ᱯᱚᱨᱮ ᱴᱤᱥᱤ ᱠᱚᱜᱮ ᱞᱮ ᱪᱟᱥᱼᱟ ᱴᱤᱥᱤ ᱠᱟᱹᱥᱟᱹᱨᱤ ᱦᱳᱭ ᱰᱷᱮᱨ ᱫᱷᱟᱨᱟ ᱦᱩᱭᱩᱜ ᱠᱷᱟᱱ ᱡᱚᱢ ᱠᱷᱚᱱ ᱦᱚᱸ ᱵᱟᱹᱲᱛᱤᱜᱼᱟ ᱮᱱᱠᱷᱟᱱ ᱫᱚ ᱚᱱᱟ ᱠᱚᱫᱚᱞᱮ ᱟᱠᱷᱨᱤᱧᱟ ᱟᱨ ᱵᱟᱠᱷᱟᱱ ᱠᱟᱞᱚᱢ ᱞᱟᱹᱜᱤᱫ ᱞᱮ ᱫᱚᱦᱚ ᱠᱟᱜᱼᱟ ᱠᱟᱞᱚᱢ ᱡᱩᱫᱤ ᱟᱠᱟᱞ ᱠᱷᱟᱱᱮ ᱚᱠᱟᱨᱮᱢ ᱧᱟᱢᱟ ᱦᱳᱭ ᱦᱳᱭ ᱦᱳᱭ ᱫᱟᱜ ᱡᱟᱹᱲᱤ ᱠᱚᱫᱚ ᱩᱱᱟᱹᱜ ᱵᱟᱭ ᱫᱟᱜ ᱡᱟᱹᱲᱤᱭᱟ ᱢᱟᱱᱮ ᱥᱮᱨᱢᱟ ᱨᱮ ᱢᱤᱫ ᱫᱷᱟᱣ ᱜᱮ ᱦᱩᱲᱩ ᱠᱚᱦᱚᱸ ᱪᱟᱥ ᱜᱟᱱᱚᱜᱼᱟ ᱵᱟᱨ ᱯᱮ ᱫᱷᱟᱣ ᱫᱚ ᱵᱟᱭ ᱜᱟᱱᱚᱜᱼᱟ ᱟᱨ ᱟᱦᱟᱨ ᱫᱟᱜ ᱠᱚᱛᱮ ᱜᱮᱞᱮ ᱵᱟᱫᱷᱟ ᱵᱟᱲᱟᱭᱟ ᱟᱨ ᱡᱟᱹᱥᱛᱤ ᱫᱚ ᱵᱟᱞᱮ ᱪᱟᱥᱼᱟ ᱟᱨ ᱡᱟᱹᱥᱛᱤ ᱢᱟ ᱡᱟᱭᱜᱟ ᱢᱟ ᱛᱟᱞᱮ ᱵᱟᱹᱱᱩᱜᱼᱟ ᱠᱟᱹᱡ ᱫᱷᱟᱨᱟ ᱜᱮ ᱵᱟᱹᱫᱽ ᱠᱚᱦᱚᱸ ᱮᱱᱠᱷᱟᱱ ᱚᱱᱟ ᱵᱟᱨᱭᱟ ᱯᱮᱭᱟ ᱵᱟᱹᱫᱽ ᱠᱚᱨᱮ ᱜᱮᱞᱮ ᱵᱟᱫᱷᱟ ᱵᱟᱲᱟᱭᱟ ᱟᱨ ᱪᱟᱥ ᱫᱚ ᱠᱟᱹᱴᱤᱡ ᱰᱷᱮᱨ ᱫᱷᱟᱨᱟ ᱵᱟᱹᱫᱽ ᱢᱮᱱᱟᱜᱼᱟ ᱪᱟᱥ ᱞᱟᱹᱜᱤᱫ ᱫᱚ ᱦᱳᱭ ᱦᱤᱡᱩᱜ ᱢᱮ ᱢᱤᱫ ᱫᱤᱱ ᱡᱟᱦᱟᱸ ᱛᱤᱥ ᱪᱟᱥ ᱫᱤᱱ ᱠᱚ ᱧᱮᱞ ᱤᱫᱤ ᱢᱮ ᱪᱮᱫ ᱞᱮᱠᱟ ᱦᱩᱲᱩ ᱠᱚ ᱦᱩᱭᱩᱜᱼᱟ ᱚᱱᱟ ᱦᱳᱭ ᱛᱚᱵᱮ ᱤᱱᱠᱟᱹ ᱜᱮᱞᱟᱝ ᱠᱟᱛᱷᱟᱜᱼᱟ ᱦᱟᱜ ᱡᱟᱦᱟᱸ ᱛᱤᱥ ᱱᱚᱛᱮᱢ ᱦᱤᱡᱩᱜ ᱠᱷᱟᱱ ᱯᱦᱳᱱ ᱢᱮ ᱦᱟᱸᱜ ᱦᱳᱭ ᱦᱳᱭ